ᱟᱪᱪᱷᱟ ᱟᱪᱪᱷᱟ ᱟᱪᱪᱷᱟ ᱦᱮᱸ ᱢᱮᱱᱫᱟᱹᱧ ᱡᱚᱦᱟᱨ ᱡᱚᱦᱟᱨ ᱟᱪᱪᱷᱟ ᱟᱪᱪᱷᱟ ᱦᱮᱸ ᱢᱮᱱ ᱫᱟᱲᱮᱭᱟᱜ ᱟᱹᱵᱤᱱ ᱟᱪᱪᱷᱟ ᱚᱻ ᱜᱚᱢᱠᱮ ᱚᱱᱟ ᱠᱚᱢᱟ ᱴᱷᱤᱠ ᱜᱮᱭᱟ ᱱᱚᱣᱟᱫᱚ ᱟᱫᱚ ᱱᱚᱛᱮ ᱢᱟ ᱟᱞᱮ ᱥᱮᱫ ᱢᱟ ᱧᱮᱞ ᱵᱤᱱ ᱟᱫᱚ ᱠᱮᱱᱮᱞ ᱮᱨᱤᱭᱟ ᱫᱚ ᱚᱵᱚᱥᱥᱚ ᱴᱷᱤᱠ ᱜᱮᱭᱟ ᱟᱞᱮ ᱥᱮᱫ ᱢᱟ ᱠᱮᱱᱮᱞ ᱵᱟᱹᱱᱩᱜᱼᱟ ᱮᱱᱠᱷᱟᱱ ᱢᱟ ᱪᱟᱸᱫᱳ ᱵᱷᱚᱨᱥᱟ ᱩᱛᱟᱹᱨ ᱨᱮᱜᱮ ᱠᱮᱱᱮᱞ ᱮᱨᱤᱭᱟ ᱨᱮᱫᱚ ᱪᱟᱥ ᱫᱚ ᱚᱸᱰᱮ ᱫᱚ ᱵᱟᱨ ᱫᱷᱟᱣ ᱪᱟᱥ ᱦᱩᱭᱩᱜ ᱠᱟᱱ ᱜᱮᱭᱟ ᱟᱫᱚ ᱱᱚᱛᱮ ᱢᱟ ᱠᱮᱱᱮᱞ ᱵᱟᱹᱱᱩᱜ ᱟᱱᱟᱝ ᱟᱫᱚ ᱵᱟᱝ ᱧᱟᱢᱚᱜ ᱠᱟᱱᱟ ᱧᱟᱢᱫᱚ ᱚᱱᱟ ᱞᱤᱴ ᱠᱚ ᱤᱭᱟᱹ ᱠᱟᱛᱮᱫ ᱞᱤᱥᱴ ᱠᱚ ᱵᱟᱹᱭᱥᱟᱹᱣ ᱠᱟᱛᱮᱫ ᱟᱨᱦᱚᱸ ᱱᱤᱛᱳᱜ ᱢᱟ ᱱᱩᱠᱩ ᱮᱢ ᱟᱭ ᱯᱤ ᱯᱟᱦᱴᱟ ᱠᱷᱚᱱ ᱱᱚᱜᱼᱚᱸᱭ ᱥᱚᱨᱠᱟᱨ ᱨᱮ ᱮᱢᱚᱜ ᱠᱟᱱᱟ ᱜᱚᱲᱚ ᱚᱱᱮ ᱤᱭᱟᱹ ᱠᱚᱛᱮ ᱦᱟᱜ ᱴᱨᱟᱠᱴᱚᱨ ᱠᱚᱭ ᱮᱢᱟ ᱠᱚ ᱠᱟᱱᱟ ᱥᱳᱞᱟᱨ ᱠᱚᱭ ᱵᱟᱹᱭᱥᱟᱹᱣ ᱟᱠᱚ ᱠᱟᱱᱟ ᱫᱟᱜ ᱮ ᱨᱟᱠᱟᱵᱽ ᱟᱠᱚ ᱠᱟᱱᱟ ᱚᱱᱠᱟ ᱠᱟᱛᱮᱫ ᱦᱚᱸ ᱪᱟᱥ ᱨᱮᱭᱟᱜ ᱠᱚ ᱠᱚᱨᱟᱣᱮᱫ ᱜᱮᱭᱟ ᱠᱚ

ᱦᱮᱸ ᱵᱟᱝᱟ ᱧᱟᱢᱚᱜ ᱧᱟᱢ ᱠᱚᱫᱚ ᱧᱟᱢᱚᱜ ᱠᱟᱱ ᱜᱮᱭᱟ ᱚᱱᱟ ᱰᱮᱢᱳᱥᱴᱮᱥᱚᱱ ᱠᱚ ᱢᱤᱼᱢᱤᱫ ᱫᱷᱟᱣ ᱦᱤᱡᱩᱜ ᱠᱟᱱᱟ ᱚᱱᱟ ᱠᱚᱫᱚ ᱯᱷᱤᱨᱤ ᱛᱮᱜᱮ ᱧᱟᱢᱚᱜ ᱠᱟᱱᱟ

ᱦᱳᱭ ᱵᱟᱝᱟ ᱱᱮᱛᱟᱨ ᱫᱚ ᱠᱟᱹᱡ ᱱᱮᱛᱟᱨ ᱫᱚ ᱠᱟᱹᱡ ᱚᱱᱟ ᱵᱷᱮᱜᱟᱨ ᱫᱷᱟᱨᱟ ᱪᱟᱥ ᱦᱩᱭᱩᱜ ᱠᱟᱱᱟ ᱠᱟᱹᱡ ᱥᱟᱭᱮᱱᱴᱤᱯᱷᱤᱠ ᱫᱷᱟᱨᱟ ᱠᱚ ᱪᱟᱥ ᱮᱜᱼᱟ ᱱᱤᱛᱳᱜ ᱫᱚ ᱢᱟᱲᱟᱝ ᱫᱚ ᱢᱟᱱᱮ ᱪᱮᱫ ᱩᱱᱫᱤᱱ ᱫᱚ ᱮᱨᱻ ᱥᱩᱢᱩᱝ ᱟᱨ ᱚᱱᱠᱟ ᱨᱚᱦᱚᱭ ᱦᱚᱸ ᱵᱟᱝᱟ ᱟᱨ ᱱᱮᱛᱟᱨ ᱫᱚ ᱥᱟᱨ ᱯᱷᱟᱨ ᱠᱚ ᱢᱟᱲᱟᱝ ᱠᱚᱨᱮ ᱜᱮᱵᱚᱱ ᱞᱟᱜᱟᱣᱮᱜᱼᱟ ᱟᱵᱚ ᱟᱫᱚ ᱚᱵᱚᱥᱚᱨ ᱦᱩᱭᱩᱜ ᱠᱟᱱᱟ ᱱᱮᱛᱟᱨ ᱦᱩᱭᱩᱜ ᱠᱟᱱᱟ ᱜᱩᱨᱤᱡ ᱠᱚ ᱵᱤᱥᱛᱤ ᱵᱟᱭ ᱞᱟᱜᱟᱜ ᱠᱟᱱᱟ ᱛᱚ ᱦᱳᱲᱳ ᱫᱚ ᱚᱱᱠᱟ ᱡᱟᱣ ᱦᱤᱥᱟᱹᱵ ᱫᱚ ᱤᱭᱟᱹᱜ ᱠᱟᱱᱟ ᱟᱹᱰᱤᱜᱟᱱ ᱜᱮ ᱦᱳᱭ ᱵᱟᱝᱟ ᱚᱱᱟᱫᱚ ᱥᱚᱨᱠᱟᱨ ᱫᱚ ᱥᱩᱵᱤᱫᱷᱟ ᱫᱚᱭ ᱮᱢᱚᱜ ᱠᱟᱱ ᱜᱮᱭᱟ ᱟᱵᱚᱜᱮ ᱚᱱᱟ ᱵᱟᱵᱚ ᱦᱟᱛᱟᱣ ᱫᱟᱲᱮᱭᱟᱜ ᱠᱟᱱᱟ ᱥᱩᱵᱤᱫᱷᱟ ᱵᱟᱵᱚᱱ ᱤᱫᱤ ᱫᱟᱲᱮᱭᱟᱜ ᱠᱟᱱᱟ ᱦᱳᱭ ᱦᱳᱭ ᱚᱱᱟᱨᱮ ᱵᱟᱰᱟᱭ ᱞᱟᱹᱠᱛᱤ ᱫᱚᱨᱠᱟᱨᱚᱜ ᱠᱟᱱᱟ ᱱᱤᱛᱳᱜ ᱢᱟ ᱚᱱᱟ ᱟᱭ ᱥᱤ ᱰᱤ ᱮᱥ ᱠᱚᱨᱮ ᱠᱷᱚᱱ ᱦᱚᱸ ᱚᱱᱠᱟ ᱦᱚᱸ ᱧᱟᱢᱚᱜ ᱠᱟᱱ ᱫᱚ ᱤᱭᱟᱹ ᱠᱚᱦᱚᱸ ᱟᱭ ᱥᱤ ᱰᱤ ᱮᱥ ᱠᱚᱨᱮ ᱠᱷᱚᱱ ᱦᱚᱸ

ᱦᱳᱭ ᱦᱳᱭ ᱦᱳᱭ ᱚᱱᱟ ᱠᱚ ᱮᱯᱞᱟᱭ ᱫᱚᱨᱠᱟᱨᱚᱜᱼᱟ ᱦᱳᱭ ᱵᱟᱝ ᱟᱞᱮ ᱦᱚᱸ ᱚᱱᱟ ᱞᱤᱯ ᱠᱚᱫᱚ ᱞᱮ ᱮᱯᱞᱟᱭ ᱵᱟᱲᱟ ᱠᱟᱜᱼᱟ ᱟᱨᱦᱚᱸ ᱨᱟᱠᱟᱵ ᱞᱮᱜᱼᱟ ᱞᱮ ᱫᱟᱜ ᱟᱫᱚ ᱱᱤᱛᱳᱜ ᱠᱷᱟᱨᱟᱯ ᱧᱚᱜ ᱠᱟᱱᱟ ᱩᱱᱠᱩ ᱚᱱᱟ ᱢᱚᱴᱚᱨ ᱛᱟᱞᱮ ᱠᱷᱟᱨᱟᱯ ᱠᱟᱱᱟ ᱮᱱᱠᱷᱟᱱ ᱱᱤᱛᱳᱜ ᱚᱱᱟ ᱫᱟᱜ ᱵᱟᱭ ᱨᱟᱠᱟᱵ ᱠᱟᱱᱟ ᱦᱟᱸᱜ

ᱦᱳᱭ ᱦᱳᱭ ᱦᱳᱭ ᱦᱮᱸ

ᱦᱳᱭ ᱵᱟᱝ ᱱᱤᱦᱟᱹᱛᱤ ᱜᱮ ᱚᱱᱟ ᱦᱮᱸ ᱴᱷᱤᱠᱼᱟ ᱴᱷᱤᱠᱼᱟ ᱛᱚᱵᱮ ᱢᱟ ᱦᱟᱜ ᱴᱷᱤᱠᱟ ᱦᱳᱭ ᱡᱚᱦᱟᱨ ᱡᱚᱦᱟᱨ